ᱤᱥᱤᱱ ᱚᱲᱟᱜ ᱨᱮ ᱵᱮᱵᱚᱦᱟᱨᱚᱜ ᱠᱟᱱ ᱥᱟᱢᱟᱱ ᱠᱚ ᱡᱮᱞᱮᱠᱟ ᱰᱮᱠᱪᱤ ᱠᱚᱲᱦᱟ ᱠᱷᱩᱥᱱᱤ ᱪᱟᱹᱴᱩ ᱱᱚᱣᱟ ᱠᱚᱫᱚ ᱫᱟᱠᱟ ᱩᱛᱩ ᱥᱮ ᱩᱛᱩ ᱤᱥᱤᱱ ᱞᱟᱹᱜᱤᱫ ᱵᱚᱱ ᱵᱮᱵᱚᱦᱟᱨᱮᱜᱼᱟ ᱱᱚᱣᱟ ᱠᱚ ᱵᱟᱫᱽ ᱠᱟᱛᱮᱫ ᱦᱚᱸ ᱢᱮᱱᱟᱜᱼᱟ ᱪᱟ ᱵᱮᱱᱟᱣ ᱞᱟᱹᱜᱤᱫ ᱠᱮᱴᱞᱤ

ᱧᱩ ᱞᱟᱹᱜᱤᱫ ᱪᱟ ᱠᱟᱯ ᱴᱨᱮ ᱟᱨᱦᱚᱸ ᱨᱩᱴᱤ ᱡᱚᱢ ᱞᱟᱹᱜᱤᱫ ᱥᱮ ᱨᱩᱴᱤ ᱵᱮᱱᱟᱣ ᱞᱟᱹᱜᱤᱫ ᱡᱟᱦᱟᱸ ᱵᱮᱵᱚᱦᱟᱨᱚᱜᱼᱟ ᱛᱟᱥᱞᱟ ᱥᱮ ᱛᱟᱣᱟ ᱪᱚᱣᱠᱤ ᱵᱮᱞᱱᱟ ᱥᱟᱶᱛᱮ ᱫᱟᱜ ᱫᱚᱦᱚ ᱞᱟᱹᱜᱤᱫ ᱰᱮᱠᱪᱤ ᱜᱚᱭᱨᱟ ᱵᱟᱹᱞᱛᱤ ᱥᱮ ᱞᱩ ᱞᱟᱹᱜᱤᱫ ᱢᱚᱜᱽ ᱞᱚᱴᱟ ᱱᱚᱠᱟᱱᱟᱜ ᱡᱤᱱᱤᱥ ᱵᱚᱱ ᱵᱮᱵᱚᱦᱟᱨᱮᱜᱼᱟ ᱢᱮᱱᱠᱷᱟᱱ ᱱᱚᱣᱟ ᱠᱚ ᱵᱟᱫᱽ ᱠᱟᱛᱮᱫ ᱨᱮᱦᱚᱸ ᱮᱠᱴᱩ ᱡᱩᱫᱤ ᱥᱟᱸᱜᱮ ᱦᱚᱲᱟᱜ ᱤᱥᱤᱱ ᱵᱟᱥᱟᱝᱵᱚᱱ ᱢᱮᱱᱟ ᱛᱟᱦᱞᱮ ᱠᱷᱟᱱ ᱞᱟᱴᱩ ᱰᱮᱠ ᱞᱟᱜᱟᱜᱼᱟ ᱛᱟᱯᱚᱨ ᱞᱟᱹᱴᱩ ᱠᱚᱲᱦᱟ ᱟᱨᱦᱚᱸ ᱟᱱᱩᱥᱚᱝᱜᱤᱠ ᱚᱱᱮᱠᱤᱪᱷᱩ ᱢᱮᱱᱟᱜᱼᱟ ᱡᱟᱦᱟᱸ ᱠᱚᱫᱚ ᱡᱚᱛᱚ ᱧᱩᱛᱩᱢ ᱫᱚ ᱦᱚᱭᱛᱚ ᱵᱟᱵᱚᱱ ᱞᱟᱹᱭ ᱫᱟᱲᱮᱭᱟᱜᱼᱟ ᱡᱟᱦᱟᱸ ᱠᱚᱫᱚ ᱫᱤᱠᱩ ᱠᱚᱥᱮ ᱫᱤᱠᱩ ᱥᱟᱶᱛᱟᱨᱮ ᱵᱷᱚᱡᱽ ᱫᱟᱠᱟ ᱤᱥᱤᱱ ᱠᱚᱨᱮᱫ ᱠᱚ ᱵᱮᱵᱚᱦᱟᱨᱟ ᱟᱵᱚ ᱥᱟᱱᱛᱟᱲ ᱜᱟᱛᱟᱠ ᱥᱮ ᱥᱟᱱᱛᱟᱲ ᱥᱟᱶᱛᱟ ᱨᱮᱫᱚ ᱚᱱᱟᱠᱚ ᱥᱟᱢᱟᱱ ᱠᱚᱵᱚᱱ ᱢᱤᱜᱵᱟᱨ ᱵᱚᱱ ᱵᱮᱵᱚᱦᱟᱨ ᱠᱚᱨᱮ ᱦᱚᱸ ᱡᱚᱛᱚ ᱧᱩᱛᱩᱢ ᱠᱚᱫᱚ ᱯᱟᱞᱮᱱ ᱵᱟᱝ ᱦᱚᱸᱵᱚᱱ ᱫᱤᱥᱟᱹ ᱠᱮᱭᱟ ᱥᱮ ᱵᱟᱝᱵᱚᱱ ᱩᱭᱦᱟᱹᱨ ᱠᱮᱭᱟ